ᱱᱟᱦᱟᱜ ᱱᱮᱛᱟᱨ ᱜᱤᱫᱽᱨᱟᱹ ᱚᱞ ᱪᱤᱠᱤ ᱨᱮ ᱩᱱᱟᱹᱜ ᱢᱟᱱᱮ ᱢᱟᱱᱱᱚᱛᱟ ᱵᱟᱠᱚ ᱮᱢᱮᱫᱼᱟ ᱚᱞ ᱪᱤᱠᱤ ᱡᱟᱦᱟᱸ ᱞᱮᱠᱟ ᱦᱤᱱᱫᱤ ᱤᱝᱞᱤᱥ ᱢᱟᱱᱱᱚᱛᱟ ᱵᱚᱱ ᱮᱢᱮᱫᱼᱟ ᱚᱱᱠᱟ ᱚᱞ ᱪᱤᱠᱤ ᱵᱟᱠᱚ ᱮᱢᱮᱜᱼᱟ ᱚᱱᱟᱛᱮ ᱟᱵᱚ ᱟᱭᱳ ᱵᱟᱵᱟ ᱦᱚᱸ ᱵᱩᱡᱷᱟᱹᱣ ᱞᱟᱹᱠᱛᱤ ᱡᱮ ᱜᱤᱫᱽᱨᱟᱹᱧ ᱢᱮᱛᱟᱭᱟ ᱚᱞᱪᱤᱠᱤ ᱦᱚᱸ ᱯᱟᱲᱦᱟᱜ ᱢᱮ ᱡᱟᱦᱟᱸ ᱞᱮᱠᱟ ᱟᱢ ᱦᱤᱱᱫᱤ ᱤᱝᱞᱤᱥ ᱢᱟᱱᱱᱚᱛᱟᱢ ᱮᱢᱮᱫᱼᱟ ᱚᱱᱠᱟᱜᱮ ᱚᱞ ᱪᱤᱠᱤ ᱦᱚᱸ ᱥᱮᱬᱟᱭ ᱢᱮ ᱪᱮᱫᱟᱜ ᱥᱮ ᱦᱤᱡᱩᱜ ᱠᱟᱱ ᱫᱤᱱ ᱨᱮ ᱱᱤᱛᱚᱜ ᱵᱮᱝᱠ ᱠᱚᱨᱮ ᱦᱚᱸ ᱥᱟᱱᱛᱟᱲᱤ ᱛᱮ ᱨᱚᱲ ᱵᱟᱠᱷᱨᱟᱛᱮ ᱚᱠᱚᱭ ᱦᱚᱸ ᱵᱟᱹᱱᱩᱜ ᱠᱚᱣᱟ ᱥᱮ ᱥᱴᱮᱥᱚᱱ ᱠᱚᱨᱮ ᱦᱚᱸ ᱦᱤᱱᱫᱤ ᱛᱮ ᱤᱝᱞᱤᱥ ᱛᱮ ᱵᱟᱝᱞᱟ ᱛᱮᱠᱚ ᱮᱞᱟᱣᱩᱱᱥᱼᱟ ᱢᱮᱱᱠᱷᱟᱱ ᱥᱟᱱᱛᱟᱲᱤ ᱛᱮ ᱵᱟᱠᱚ ᱮᱞᱟᱣᱩᱱᱥᱼᱟ ᱚᱱᱟ ᱠᱚᱜᱮ ᱟᱵᱚ ᱦᱚᱸᱵᱚᱱ ᱪᱮᱥᱴᱟᱭᱟ ᱟᱵᱚ ᱦᱚᱸ ᱡᱩᱫᱤ ᱚᱞ ᱪᱤᱠᱤ ᱵᱚᱱ ᱥᱮᱬᱟᱭ ᱠᱷᱟᱱ ᱦᱟᱯᱮᱱ ᱫᱤᱱᱨᱮ ᱟᱵᱚᱦᱚᱸ ᱱᱚᱠᱨᱤ ᱥᱮ ᱪᱟᱹᱠᱨᱤ ᱵᱚᱱ ᱧᱟᱢᱟ ᱟᱨ ᱟᱵᱚᱦᱚᱸ ᱚᱱᱟ ᱠᱚᱨᱮᱜ ᱪᱟᱹᱠᱨᱤ ᱵᱚᱱ ᱧᱟᱢᱟ ᱟᱨ ᱥᱟᱱᱛᱟᱲ ᱨᱮᱱᱟᱜ ᱡᱟᱦᱟᱸ ᱟᱵᱚᱣᱟᱜ ᱚᱞ ᱪᱤᱠᱤ ᱥᱮ ᱨᱚᱲ ᱛᱟᱵᱚᱱ ᱱᱚᱣᱟ ᱦᱚᱸ ᱢᱟᱲᱟᱝ ᱥᱮᱫ ᱞᱟᱦᱟ ᱤᱫᱤᱜᱼᱟ ᱟᱵᱚ ᱱᱮᱛᱟᱨ ᱫᱚ ᱥᱟᱱᱛᱟᱲ ᱠᱚᱦᱚᱸ ᱥᱟᱱᱛᱟᱲ ᱨᱚᱲᱫᱚ ᱵᱟᱠᱚ ᱪᱮᱫ ᱮᱜ ᱠᱚᱣᱟ ᱜᱤᱫᱽᱨᱟᱹ ᱠᱚ ᱦᱤᱱᱫᱤ ᱛᱮᱜᱮ ᱠᱚ ᱨᱚᱲ ᱦᱚᱪᱚᱭᱮᱫ ᱠᱚᱣᱟ ᱱᱤᱛᱚᱜ ᱫᱚ ᱥᱟᱱᱛᱟᱲ ᱨᱚᱲᱠᱚ ᱟᱫ ᱮᱫ ᱞᱮᱠᱟ ᱜᱮᱢ ᱵᱩᱡᱷᱟᱹᱣᱟ ᱢᱮᱱᱠᱷᱟᱱ ᱚᱱᱟᱫᱚ ᱟᱞᱚᱵᱚᱱ ᱠᱟᱹᱢᱤ ᱢᱟ ᱡᱟᱦᱟᱸ ᱠᱟᱛᱮ ᱟᱵᱚ ᱟᱵᱚᱣᱟᱜ ᱥᱟᱱᱛᱟᱲ ᱨᱚᱲ ᱵᱚᱱ ᱢᱟᱲᱟᱝ ᱥᱮᱫ ᱵᱚᱱ ᱞᱟᱦᱟ ᱤᱫᱤ ᱢᱟ ᱥᱮᱬᱟ ᱤᱫᱤ ᱢᱟ ᱟᱨ ᱜᱤᱫᱽᱨᱟᱹ ᱠᱚᱦᱚᱸ ᱵᱚᱱ ᱞᱟᱹᱭ ᱟᱠᱚ ᱢᱟ ᱡᱮᱢᱚᱱ ᱠᱚ ᱥᱮᱬᱟᱭ ᱢᱟ ᱪᱮᱫᱚᱜ ᱢᱟᱠᱚ ᱡᱮᱢᱚᱱ ᱟᱠᱚ ᱦᱚᱸ ᱡᱮ ᱪᱮᱫ ᱞᱮᱠᱟ ᱚᱞ ᱪᱤᱠᱤ ᱠᱚ ᱯᱟᱲᱦᱟᱜᱼᱟ ᱪᱮᱫ ᱞᱮᱠᱟ ᱚᱱᱟ ᱠᱚᱦᱚᱸ ᱧᱮᱞ ᱞᱟᱹᱠᱛᱤ ᱱᱤᱛᱚᱜ ᱥᱩᱨ ᱥᱩᱯᱩᱨ ᱨᱮ ᱟᱹᱰᱤᱜᱟᱱ ᱚᱱᱠᱟ ᱢᱟᱞᱟᱭ ᱠᱚ ᱢᱮᱱᱟᱜ ᱠᱚᱣᱟ ᱡᱟᱦᱟᱸᱭ ᱠᱚ ᱥᱠᱩᱞ ᱥᱠᱩᱞ ᱦᱮᱡ ᱠᱟᱛᱮ ᱠᱚ ᱯᱟᱲᱦᱟᱣᱮᱫ ᱠᱚᱣᱟ ᱥᱮ ᱪᱮᱫ ᱠᱚᱣᱟ ᱟᱫᱚ ᱟᱭᱳᱼᱵᱟᱵᱟ ᱦᱚᱸ ᱜᱤᱫᱽᱨᱟᱹ ᱡᱩᱫᱤ ᱵᱟᱭ ᱪᱟᱞᱟᱜ ᱠᱷᱟᱡ ᱤᱫᱤ ᱥᱮᱴᱮᱨ ᱠᱟᱛᱮ ᱯᱟᱲᱦᱟᱣ ᱦᱚᱪᱚᱭᱮᱢᱮ ᱡᱮ ᱯᱟᱲᱦᱟᱜ ᱢᱟᱭ ᱚᱞ ᱪᱤᱠᱤ ᱪᱮᱫᱚᱜ ᱢᱮ ᱡᱟᱦᱟᱸ ᱞᱮᱠᱟ ᱵᱚ ᱦᱤᱱᱫᱤ ᱯᱟᱲᱦᱟᱣ ᱵᱟᱠᱷᱨᱟ ᱛᱮ ᱜᱤᱫᱽᱨᱟᱹ ᱵᱚᱱ ᱤᱫᱤ ᱥᱮᱴᱮᱨ ᱠᱟᱱ ᱛᱟᱦᱮᱸᱫᱚᱜ ᱡᱩᱫᱤ ᱵᱟᱭ ᱯᱟᱲᱦᱟᱜ ᱨᱮᱦᱚᱸ ᱮᱱᱛᱮ ᱨᱮᱦᱚᱸ ᱵᱚᱱ ᱫᱩᱲᱩᱵᱮ ᱠᱟᱱᱟ ᱯᱟᱲᱦᱟᱣ ᱮ ᱠᱟᱱᱟᱵᱚᱱ ᱮᱜᱮᱨᱮ ᱠᱟᱱᱟᱵᱚᱱ ᱫᱟᱞ ᱛᱚᱞ ᱠᱟᱛᱮ ᱵᱚᱱ ᱟᱲᱦᱟᱣ ᱦᱚᱪᱚᱭᱮᱫ ᱠᱚᱜᱮᱭᱟ ᱚᱱᱠᱟᱜᱮ ᱥᱟᱱᱛᱟᱲ ᱡᱚᱠᱷᱚᱱ ᱦᱚᱸ ᱥᱟᱱᱛᱟᱲ ᱚᱞ ᱪᱤᱠᱤ ᱯᱟᱲᱦᱟᱣ ᱡᱚᱠᱷᱚᱡ ᱦᱚᱸ ᱚᱱᱠᱟᱜᱮ ᱜᱤᱫᱽᱨᱟᱹ ᱠᱟᱹᱡ ᱡᱚᱵᱚᱨ ᱧᱚᱜᱮ ᱢᱮ ᱯᱲᱦᱟᱜ ᱢᱮᱜᱮ ᱦᱟᱯᱮᱱ ᱫᱤᱱᱨᱮ ᱠᱟᱹᱢᱤ ᱮᱢ ᱜᱮᱭᱟᱭ ᱱᱤᱛᱚᱜ ᱚᱞ ᱪᱤᱠᱤ ᱵᱟᱠᱷᱨᱟᱛᱮ ᱟᱹᱰᱤᱜᱟᱱ ᱚᱱᱠᱟ ᱠᱟᱹᱢᱤ ᱦᱚᱸ ᱩᱰᱩᱜᱚᱜ ᱠᱟᱱᱟ ᱡᱟᱦᱟᱸᱭ ᱡᱟᱦᱟᱸᱭ ᱵᱟᱲᱟᱭᱟ ᱩᱱᱤ ᱵᱟᱠᱷᱨᱟ ᱫᱚ ᱟᱹᱰᱤᱜᱮ ᱵᱷᱟᱹᱜᱤᱭᱟ ᱡᱟᱦᱟᱸᱭ ᱵᱟᱭ ᱵᱟᱲᱟᱭᱟ ᱩᱱᱤ ᱫᱚ ᱪᱮᱫ ᱮ ᱪᱤᱠᱟᱹᱭᱟ ᱪᱮᱫᱟᱜ ᱥᱮ ᱱᱚᱣᱟ ᱡᱟᱦᱟᱸ ᱟᱵᱚ ᱦᱤᱱᱫᱤ ᱤᱝᱞᱤᱥ ᱯᱟᱲᱦᱟᱣ ᱡᱟᱦᱟᱸ ᱪᱟᱹᱠᱨᱤ ᱵᱟᱦᱨᱮ ᱨᱮ ᱵᱟᱵᱚᱱ ᱧᱟᱢᱮᱫᱟ ᱡᱮ ᱨᱮᱹᱞ ᱳᱭᱮ ᱦᱩᱭᱱᱟ ᱵᱮᱝᱠ ᱦᱩᱭᱱᱟ ᱩᱱᱟᱹᱜ ᱩᱱᱟᱹᱜ ᱟᱨᱴ ᱢᱮᱱᱟᱜᱼᱟ ᱠᱚᱥᱪᱮᱱ ᱠᱚ ᱡᱮ ᱩᱱᱟᱹᱜ ᱞᱚᱜᱚᱱ ᱡᱚᱛᱚ ᱦᱚᱲ ᱵᱟᱵᱚᱱ ᱠᱞᱤᱭᱟᱨ ᱫᱟᱲᱮᱭᱟᱜᱼᱟ ᱚᱱᱟ ᱠᱚᱥᱪᱮᱱ ᱥᱮ ᱚᱱᱟ ᱮᱠᱡᱟᱢ ᱵᱟᱵᱚᱱ ᱠᱞᱤᱭᱟᱨ ᱫᱟᱲᱮᱭᱟᱜᱼᱟ ᱛᱚᱵᱮ ᱢᱮᱱᱠᱷᱟᱱ ᱚᱞ ᱪᱤᱠᱤ ᱨᱮᱫᱚ ᱩᱱᱟᱹᱜ ᱦᱟᱨᱰ ᱵᱟᱝ ᱛᱟᱦᱮᱱᱟ ᱡᱟᱦᱟᱸ ᱵᱟᱲᱟᱭᱟ ᱩᱱᱤ ᱞᱟᱹᱜᱤᱫ ᱫᱚ ᱨᱟᱣᱟᱞ ᱜᱮᱭᱟ ᱡᱟᱦᱟᱸᱭ ᱵᱟᱭ ᱵᱟᱲᱟᱭᱟ ᱩᱱᱤ ᱞᱟᱹᱜᱤᱫ ᱫᱚ ᱦᱟᱨᱰ ᱜᱮᱭᱟ ᱚᱱᱟ ᱞᱟᱹᱜᱤᱫ ᱚᱞ ᱪᱤᱠᱤ ᱪᱮᱫᱚᱜ ᱫᱚ ᱟᱹᱰᱤᱜᱮ ᱡᱟᱹᱨᱩᱨᱤ ᱜᱮᱭᱟ ᱟᱨ ᱞᱚᱜᱚᱱ ᱪᱮᱫᱚᱜ ᱢᱟ ᱟᱨ ᱱᱤᱡᱮᱨᱮᱱ ᱜᱤᱫᱽᱨᱟᱹ ᱦᱚᱸ ᱥᱠᱩᱞ ᱠᱚᱛᱮ ᱵᱚᱱ ᱥᱮᱴᱮᱨ ᱠᱟᱠᱚᱣᱟ ᱡᱮᱢᱚᱱ ᱠᱚ ᱪᱮᱫᱚᱜ ᱢᱟᱜᱮ